ᱡᱟᱦᱟᱱᱟᱜ ᱡᱩᱫᱤ ᱥᱮᱲᱟ ᱥᱟᱱᱟᱢ ᱠᱷᱟᱱ ᱚᱱᱠᱟ ᱫᱚ ᱱᱚᱝᱠᱟ ᱦᱚᱲ ᱠᱚᱴᱷᱮᱱ ᱦᱟᱛᱟᱣ ᱦᱩᱭᱩᱜᱼᱟ ᱡᱮᱢᱚᱱ ᱢᱟᱺᱡᱷᱤ ᱠᱚ ᱯᱟᱨᱜᱟᱱᱟ ᱠᱚ ᱦᱟᱲᱟᱢ ᱦᱚᱲ ᱠᱚ ᱵᱩᱰᱦᱤ ᱮᱨᱟ ᱠᱚ ᱩᱱᱠᱩᱫᱚ ᱥᱮᱫᱟᱭᱟᱜ ᱢᱟᱨᱮ ᱢᱟᱨᱮ ᱠᱟᱛᱷᱟ ᱠᱚ ᱩᱭᱦᱟᱹᱨ ᱫᱚᱦᱚ ᱟᱠᱟᱫᱼᱟ ᱟᱨ ᱵᱟᱝ ᱠᱟᱹᱱᱦᱤ ᱵᱤᱱᱛᱤ ᱞᱮᱠᱟ ᱛᱮᱠᱚ ᱞᱟᱹᱭ ᱵᱟᱲᱟᱭᱟ ᱛᱚ ᱩᱱᱠᱩ ᱴᱷᱮᱱ ᱠᱷᱚᱱᱜᱮ ᱵᱩᱜᱤ ᱡᱩᱫᱟᱹ ᱥᱮ ᱱᱟᱯᱟ ᱱᱟᱯᱟᱭ ᱠᱟᱛᱷᱟ ᱠᱚ ᱛᱩᱢᱟᱹᱞ ᱧᱟᱢᱚᱜᱚᱜᱼᱟ ᱟᱫᱚ ᱡᱟᱦᱟᱱᱟᱜ ᱠᱚ ᱚᱱᱠᱟ ᱥᱮᱲᱟ ᱧᱚᱜ ᱞᱟᱜᱟ ᱞᱮᱠᱟ ᱠᱷᱟᱱ ᱫᱚ ᱚᱱᱠᱟᱱ ᱦᱚᱲ ᱠᱚ ᱥᱟᱞᱟᱜ ᱜᱟᱯᱟᱞ ᱢᱟᱨᱟᱣ ᱟᱨ ᱫᱩᱯᱲᱩᱵ ᱧᱟᱯᱟᱢ ᱠᱟᱛᱮ ᱠᱩᱯᱞᱤ ᱨᱚᱯᱚᱲᱚᱜ ᱦᱩᱭᱩᱜᱼᱟ ᱤᱱᱟᱹᱝ ᱠᱷᱟᱱ ᱜᱮ ᱚᱱᱠᱟᱱ ᱟᱹᱰᱤ ᱞᱮᱠᱟᱱᱟᱜ ᱥᱮᱪᱮᱫ ᱧᱟᱢᱚᱜᱼᱟ